ᱵᱚᱨᱥᱟ ᱨᱤᱛᱩ ᱫᱚ ᱟᱹᱰᱤ ᱟᱸᱴ ᱜᱮᱧ ᱠᱩᱥᱤᱣᱟᱜᱼᱟ ᱵᱚᱨᱥᱟ ᱫᱤᱱ ᱫᱚ ᱟᱹᱰᱤ ᱢᱚᱡᱽ ᱡᱷᱤᱯᱤᱨ ᱡᱷᱤᱯᱤᱨᱮ ᱫᱟᱜᱟ ᱞᱚᱦᱚᱫᱚᱜ ᱦᱚᱸ ᱟᱹᱰᱤ ᱢᱚᱡᱽ ᱵᱩᱡᱷᱟᱹᱜᱼᱟ ᱟᱨ ᱜᱚᱴᱟ ᱠᱷᱮᱛ ᱠᱚᱨᱮ ᱫᱟᱜ ᱯᱮᱨᱮᱡᱽ ᱠᱚᱜᱼᱟ ᱟᱨ ᱚᱱᱟ ᱯᱮᱨᱮᱡ ᱞᱮᱱ ᱠᱷᱟᱱ ᱜᱮ ᱡᱚᱛᱚ ᱪᱟᱥᱤ ᱜᱮ ᱢᱟᱴᱷ ᱨᱮ ᱡᱚᱛᱚ ᱦᱚᱲ ᱠᱚ ᱥᱤᱭᱟ ᱟᱨ ᱡᱚᱛᱚ ᱦᱚᱲ ᱜᱮ ᱦᱩᱲᱩ ᱠᱚ ᱨᱚᱦᱚᱭᱟ ᱟᱫᱚ ᱟᱹᱰᱤ ᱢᱚᱡᱽ ᱵᱩᱡᱷᱟᱹᱜᱼᱟ ᱡᱚᱛᱚ ᱦᱚᱲ ᱦᱩᱲᱩ ᱨᱚᱦᱚᱭ ᱥᱩᱢᱟᱹᱭ ᱠᱚ ᱪᱟᱞᱟᱜᱼᱟ ᱛᱚᱠᱷᱚᱱ ᱦᱚᱸ ᱟᱹᱰᱤ ᱢᱚᱡᱽ ᱨᱟᱹᱥᱠᱟᱹ ᱜᱮ ᱟᱹᱭᱠᱟᱹᱜᱼᱟ ᱛᱟᱨᱯᱚᱨ ᱚᱱᱟ ᱦᱩᱲᱩ ᱛᱷᱚᱲᱟ ᱫᱟᱨᱮ ᱠᱟᱛᱮᱫ ᱟᱹᱰᱤ ᱢᱚᱡᱽ ᱡᱚᱛᱚ ᱦᱩᱲᱩ ᱟᱹᱰᱤ ᱢᱚᱡᱽ ᱦᱟᱹᱨᱭᱟᱹᱲ ᱜᱮ ᱧᱮᱞᱚᱜᱼᱟ ᱟᱨ ᱡᱚᱠᱷᱚᱱᱮ ᱫᱟᱜᱟ ᱡᱷᱤᱯᱤᱨ ᱡᱷᱤᱯᱤᱨ ᱛᱚᱠᱷᱚᱱ ᱫᱚ ᱟᱨ ᱦᱚᱸ ᱢᱚᱡᱽ ᱜᱮ ᱧᱮᱞᱚᱜᱼᱟ ᱟᱨ ᱛᱚᱠᱷᱚᱱ ᱥᱩᱢᱟᱹᱭ ᱠᱷᱮᱛ ᱠᱚᱨᱮ ᱵᱚᱨᱥᱟ ᱫᱤᱱ ᱫᱟᱜ ᱯᱮᱨᱮᱡ ᱞᱮᱱᱠᱷᱟᱱ ᱟᱭᱢᱟ ᱠᱤᱪᱷᱩ ᱠᱟᱴᱠᱚᱢ ᱠᱚ ᱟᱨ ᱨᱚᱠᱚᱡ ᱠᱚ ᱩᱱᱠᱩ ᱦᱟᱞᱟᱝ ᱟᱜᱩ ᱠᱟᱛᱮᱫ ᱩᱛᱩ ᱠᱟᱛᱮᱫ ᱟᱹᱰᱤ ᱢᱚᱡᱽ ᱥᱤᱵᱤᱞᱟ ᱛᱟ ᱯᱚᱨ ᱢᱟᱴᱷ ᱨᱮᱦᱚᱸ ᱟᱭᱢᱟ ᱨᱚᱠᱚᱢ ᱱᱟᱱᱟ ᱨᱚᱠᱚᱢ ᱟᱲᱟᱜ ᱟᱹᱰᱤ ᱢᱚᱡᱽ ᱫᱟᱨᱮᱜᱼᱟ ᱥᱚᱵᱩᱡᱽ ᱜᱮ ᱧᱮᱞᱚᱜᱼᱟ ᱟᱨ ᱫᱟᱨᱮ ᱱᱟᱲᱤ ᱠᱚᱦᱚᱸ ᱟᱹᱰᱤ ᱢᱚᱡᱽ ᱦᱟᱹᱨᱭᱟᱹᱲ ᱜᱮ ᱧᱮᱞᱚᱜᱼᱟ ᱥᱟᱠᱟᱢ ᱠᱚ ᱟᱨ ᱟᱭᱢᱟ ᱨᱚᱠᱚᱢ ᱯᱷᱚᱞ ᱦᱚᱸ ᱵᱤᱞᱤᱜᱼᱟ ᱵᱚᱨᱥᱟ ᱥᱩᱢᱟᱹᱭ ᱫᱚ ᱛᱟᱨᱯᱚᱨ ᱡᱚᱛᱚ ᱜᱷᱟᱸᱥ ᱠᱚᱦᱚᱸ ᱟᱹᱰᱤ ᱢᱚᱡᱽ ᱧᱮᱞᱚᱜᱼᱟ ᱛᱚᱠᱷᱚᱱ ᱥᱩᱢᱟᱹᱭ ᱫᱚ ᱡᱚᱛᱚ ᱠᱤᱪᱷᱩ ᱜᱮ ᱫᱟᱨᱮ ᱠᱚᱦᱚᱸ ᱡᱤᱭᱮᱫᱚᱜᱼᱟ ᱛᱟᱨᱯᱚᱨ ᱚᱱᱟ ᱦᱩᱲᱩ ᱨᱚᱦᱚᱭ ᱠᱟᱛᱮᱫ ᱛᱟᱨᱯᱚᱨ ᱦᱟᱨᱟ ᱠᱟᱛᱮᱫ ᱛᱟᱨ ᱯᱚᱨ ᱡᱚᱛᱚ ᱚᱱᱟ ᱠᱚ ᱜᱮᱫ ᱵᱟᱜᱟᱣ ᱠᱟᱛᱮᱫ ᱛᱟᱯᱚᱨ ᱫᱟᱞ ᱠᱟᱛᱮᱫ ᱚᱱᱟ ᱠᱚ ᱛᱤᱠᱤ ᱪᱚᱸᱫᱟ ᱠᱟᱛᱮᱫ ᱟᱵᱟᱨ ᱚᱱᱟ ᱠᱚ ᱡᱚᱛᱚ ᱢᱚᱡᱽ ᱜᱮ ᱫᱚᱦᱚ ᱠᱟᱛᱮᱫ ᱡᱚᱛᱚ ᱦᱩᱲᱩ ᱟᱞᱮ ᱜᱚᱴᱟ ᱵᱚᱪᱷᱚᱨ ᱫᱤᱱ ᱜᱮ ᱡᱚᱢ ᱪᱟᱞᱟᱜ ᱛᱟᱞᱮᱭᱟ